ᱟᱵᱩ ᱦᱚᱲᱢᱚ ᱥᱟᱶᱣᱟᱨ ᱞᱟᱹᱜᱤᱫ ᱫᱚ ᱯᱷᱩᱴᱵᱚᱞ ᱠᱩᱵᱩ ᱜᱟᱛᱤᱜᱼᱟ ᱵᱷᱚᱞᱤᱵᱚᱞᱠᱩ ᱫᱟᱹᱲᱠᱩ ᱚᱱᱟᱠᱩᱵᱩ ᱜᱟᱛᱤᱞᱮᱱᱠᱷᱟᱡ ᱚᱱᱟ ᱨᱩᱣᱟᱹ ᱦᱟᱥᱩᱠᱷᱚᱡ ᱫᱚ ᱥᱟᱺᱜᱤᱧ ᱨᱮᱜᱮᱵᱩ ᱛᱟᱦᱮᱱᱟ ᱛᱚ ᱟᱵᱩᱴᱚᱞᱟ ᱠᱚᱨᱮᱫᱚ ᱯᱷᱩᱴᱵᱚᱞ ᱜᱟᱛᱤᱠᱩ ᱢᱮᱱᱟᱜᱛᱮ ᱤᱱᱟᱹᱠᱩᱜᱤ ᱵᱮᱥᱤᱵᱩ ᱠᱩᱥᱤᱛᱮ ᱤᱱᱟᱹᱠᱩᱜᱤ ᱵᱮᱥᱤᱵᱩ ᱜᱟᱛᱤᱜᱼᱟ